ᱞᱟᱠᱪᱟᱨ ᱟᱱ ᱥᱮᱨᱣᱟ ᱡᱚᱜᱟᱣ ᱫᱚᱦᱚᱭ ᱞᱟᱹᱜᱤᱫ ᱟᱹᱰᱤ ᱠᱤᱪᱷᱩ ᱜᱤᱧ ᱫᱤᱥ ᱦᱩᱫᱤᱥᱚᱜ ᱜᱮᱭᱟ ᱢᱮᱱᱫᱚ ᱟᱵᱚ ᱥᱟᱱᱛᱟᱲ ᱥᱚᱢᱟᱡᱽ ᱨᱮ ᱟᱹᱨᱤᱪᱟᱹᱞᱤ ᱨᱟᱹᱭ ᱨᱤᱛᱤ ᱥᱮᱨᱮᱧ ᱫᱩᱨᱟᱹᱝ ᱮᱱᱮᱡ ᱮᱢᱟᱱ ᱟᱭᱢᱟ ᱞᱮᱠᱟᱱᱟᱜ ᱢᱮᱱᱟᱜ ᱠᱟᱫᱟ ᱢᱮᱱᱫᱚ ᱵᱟᱦᱟ ᱥᱚᱦᱨᱟᱭ ᱨᱮ ᱟᱵᱚ ᱫᱚ ᱴᱟᱢᱟᱠ ᱛᱩᱢᱫᱟᱹᱜ ᱨᱩ ᱟᱛᱮᱜ ᱚᱠᱛᱚ ᱞᱮᱠᱟᱛᱮ ᱵᱚᱸᱜᱟᱼᱵᱩᱨᱩ ᱠᱚᱵᱚᱱ ᱫᱮᱵᱟ ᱥᱮᱵᱟ ᱠᱚᱣᱟ ᱢᱮᱱᱠᱷᱟᱱ ᱱᱤᱛᱚᱜ ᱚᱱᱟ ᱫᱚ ᱚᱱᱠᱟ ᱫᱚ ᱵᱟᱭ ᱧᱮᱞᱚᱜ ᱠᱟᱱᱟ ᱱᱤᱛ ᱫᱚ ᱴᱟᱢᱟᱠ ᱛᱩᱢᱫᱟᱹᱜ ᱵᱚᱫᱚᱞ ᱛᱮ ᱰᱤᱡᱮ ᱠᱚ ᱮᱱᱮᱡ ᱠᱟᱱᱟ ᱟᱨ ᱵᱟᱦᱟᱨᱮ ᱫᱟᱜ ᱟᱯᱟᱨᱮᱡ ᱵᱚᱫᱚᱞ ᱛᱮ ᱨᱚᱝ ᱠᱚ ᱠᱷᱮᱞᱳᱰᱚᱜ ᱠᱟᱱᱟ ᱟᱨ ᱵᱷᱮᱱᱛᱟ ᱠᱟᱛᱷᱟ ᱠᱩᱫᱩᱢ ᱠᱟᱹᱦᱱᱤ ᱚᱱᱟ ᱠᱚᱫᱚ ᱥᱟᱱᱟᱢᱟᱜ ᱜᱮᱠᱚ ᱦᱤᱲᱤᱧ ᱪᱟᱵᱟᱭᱮᱫᱟ ᱤᱧ ᱫᱚ ᱚᱱᱟ ᱠᱚ ᱡᱳᱜᱟᱣ ᱡᱚᱛᱚᱱ ᱫᱚᱦᱚᱭ ᱞᱟᱹᱜᱤᱫ ᱜᱤᱧ ᱫᱤᱥ ᱦᱩᱫᱤᱥᱚᱜ ᱠᱟᱱᱟ